ᱦᱮᱸ ᱦᱟᱹᱠᱩ ᱥᱟᱵ ᱫᱚ ᱟᱞᱮ ᱟᱹᱰᱤ ᱜᱟᱱ ᱜᱮ ᱠᱩᱥᱤ ᱞᱮ ᱵᱩᱡᱷᱟᱹᱣᱟ ᱪᱮᱫᱟᱜ ᱥᱮ ᱞᱟᱦᱟ ᱠᱟᱹᱴᱤᱡ ᱩᱢᱮᱨ ᱨᱮ ᱵᱷᱳᱨ ᱠᱷᱚᱱ ᱡᱚᱴᱟ ᱠᱚ ᱟᱛᱮᱜ ᱢᱚᱥᱟᱨᱤ ᱵᱷᱩᱜᱤ ᱴᱚᱨᱚᱰᱟᱝ ᱟᱛᱮᱜ ᱦᱟᱹᱠᱩ ᱥᱟᱵ ᱵᱟᱹᱭᱦᱟᱹᱲ ᱛᱮᱞᱮ ᱥᱮᱱᱚᱜ ᱠᱟᱱ ᱛᱟᱦᱮᱱᱟ ᱢᱮᱱᱠᱷᱟᱱ ᱱᱤᱛᱚᱜ ᱫᱚ ᱫᱟᱜ ᱨᱮᱱᱟᱜ ᱟᱹᱰᱤ ᱟᱭᱢᱟ ᱟᱱᱟᱴ ᱜᱮ ᱧᱮᱞ ᱧᱟᱢᱚᱜ ᱠᱟᱱᱟ ᱪᱮᱫᱟᱜ ᱥᱮ ᱚᱠᱛᱚ ᱨᱮ ᱫᱟᱜ ᱵᱟᱝ ᱡᱟᱹᱲᱤ ᱛᱮ ᱦᱟᱹᱠᱩ ᱠᱚᱦᱚᱸ ᱟᱹᱰᱤ ᱡᱟᱞᱟ ᱨᱮ ᱢᱮᱱᱟᱜ ᱠᱚᱣᱟ ᱢᱮᱱᱠᱷᱟᱱ ᱟᱵᱚᱣᱟᱜ ᱦᱚᱸ ᱱᱤᱛᱚᱜ ᱫᱟᱜ ᱨᱮᱱᱟᱜ ᱫᱚ ᱟᱹᱰᱤ ᱮᱸᱴᱠᱮᱴᱚᱬᱮ ᱜᱮ ᱦᱩᱭᱩᱜ ᱠᱟᱱᱟ ᱪᱟᱥ ᱟᱵᱟᱫᱽ ᱵᱟᱨᱮ ᱛᱮᱦᱚᱸ